ᱦᱮᱸ ᱚᱵᱚᱥᱥᱳᱭ ᱥᱚᱨᱠᱟᱨ ᱟᱞᱮ ᱜᱟᱶᱛᱟ ᱨᱮᱱ ᱦᱚᱲ ᱠᱚ ᱟᱸᱰᱤ ᱢᱚᱸᱡᱽ ᱵᱷᱟᱵᱮ ᱪᱤᱠᱤᱪᱪᱷᱟ ᱠᱚᱣᱟᱭ ᱡᱚᱠᱷᱚᱱ ᱨᱩᱣᱟᱹᱜ ᱟᱞᱮ ᱩᱱ ᱥᱚᱢᱚᱭ ᱦᱟᱥᱯᱟᱛᱟᱞ ᱨᱮᱞᱮ ᱯᱷᱳᱱ ᱞᱮᱠᱷᱟᱱ ᱮᱢᱵᱩᱞᱮᱱᱥ ᱜᱟᱹᱰᱤ ᱦᱤᱡᱩᱜ ᱜᱮᱭᱟ ᱦᱟᱥᱯᱟᱛᱟᱞ ᱨᱮ ᱨᱟᱱ ᱡᱚᱢᱼᱧᱩ ᱮᱢᱟ ᱞᱮᱭᱟ ᱠᱳ ᱡᱟᱛᱮ ᱟᱞᱮ ᱢᱚᱸᱡᱽ ᱞᱮ ᱛᱟᱦᱮᱱ ᱞᱟᱹᱜᱤᱫ ᱰᱟᱠᱛᱟᱨ ᱠᱚ ᱢᱮᱛᱟᱞᱮᱭᱟ ᱨᱩᱣᱟᱹᱜ ᱛᱩᱞᱩᱪ ᱡᱟᱦᱟᱱᱟᱜ ᱠᱚ ᱟᱞᱚᱯᱮ ᱠᱟᱹᱢᱤᱭᱟ